ᱤᱧᱟᱹᱜ ᱠᱷᱩᱥᱤᱭᱟᱜ ᱡᱚᱢ ᱫᱚ ᱦᱩᱭᱩᱜ ᱠᱟᱱᱟ ᱮᱱᱠᱷᱟᱱ ᱫᱟᱠᱟ ᱟᱨ ᱩᱛᱩ ᱜᱮ ᱩᱛᱩ ᱫᱚ ᱯᱷᱮᱵᱟᱨᱤᱴ ᱫᱚ ᱪᱮᱫ ᱮᱢᱱᱤ ᱥᱚᱵᱽᱡᱤ ᱰᱟᱞ ᱟᱹᱞᱩ ᱥᱤᱯᱤ ᱫᱟᱹᱞ ᱤᱱᱟᱹ ᱠᱚᱜᱮ ᱟᱨ ᱢᱟᱡᱮᱼᱥᱟᱡᱮ ᱨᱮᱫᱚ ᱡᱤᱞ ᱦᱟᱹᱠᱩᱦᱚᱸ ᱛᱟᱦᱮᱱ ᱜᱮᱭᱟ ᱮᱱᱠᱷᱟᱱ ᱚᱱᱟ ᱠᱚᱫᱚ ᱮᱱᱛᱮᱫ ᱤᱱᱟᱹ ᱠᱚ ᱢᱮᱱᱟ ᱛᱟᱦᱮᱱ ᱛᱟᱵᱚᱱ ᱜᱮᱭᱟ ᱚᱱᱟᱫᱚ ᱯᱷᱮᱵᱟᱨᱤᱴ ᱧᱚᱜ ᱜᱮ ᱟᱫᱚ ᱡᱟᱭ ᱵᱟ ᱦᱳᱠ ᱤᱧ ᱯᱚᱠᱠᱷᱮ ᱫᱚ ᱢᱟᱱᱮ ᱡᱟᱦᱟᱸ ᱪᱚᱨᱵᱤᱭᱟᱱ ᱦᱟᱹᱠᱩ ᱥᱮ ᱡᱤᱞ ᱩᱛᱩ ᱠᱚ ᱚᱱᱟ ᱠᱚᱫᱚ ᱡᱟᱹᱥᱛᱤ ᱫᱚ ᱵᱟᱹᱧ ᱠᱩᱥᱤᱭᱟᱜᱼᱟ ᱟᱨ ᱚᱱᱟ ᱠᱚᱫᱚ ᱵᱟᱝ ᱡᱚᱢ ᱞᱮᱠᱷᱟᱱ ᱜᱮ ᱵᱷᱟᱜᱮᱜᱼᱟ ᱵᱩᱜᱤᱜᱼᱟ ᱛᱳ ᱤᱧᱫᱚ ᱵᱮᱥᱤᱨ ᱵᱷᱟᱜᱽ ᱜᱮ ᱨᱮᱸᱜᱮᱡ ᱞᱤᱧ ᱠᱷᱟᱡ ᱥᱮ ᱵᱟᱝ ᱨᱮᱸᱜᱮᱡᱽ ᱞᱤᱧ ᱨᱮᱦᱚᱸ ᱤᱧᱟᱹᱜ ᱠᱷᱩᱥᱤ ᱡᱚᱢ ᱫᱚ ᱦᱩᱭᱩᱜ ᱠᱟᱱᱟ ᱫᱟᱠᱟ ᱟᱨ ᱩᱛᱩ ᱢᱟᱱᱮ ᱡᱮᱠᱳᱱᱳ ᱩᱛᱩᱧ ᱧᱟᱢ ᱞᱮᱠᱷᱟᱱ ᱜᱮ ᱤᱧᱫᱚ ᱫᱟᱠᱟ ᱪᱷᱟᱲᱟ ᱮᱴᱟᱜ ᱟᱜ ᱮᱢᱚᱱ ᱪᱷᱟᱹᱛᱩ ᱛᱷᱮᱠᱮ ᱯᱤᱴᱷᱟᱹ ᱛᱷᱮᱠᱮ ᱠᱷᱟᱹᱡᱟᱹᱲᱤ ᱛᱷᱮᱠᱮ ᱚᱱᱟ ᱠᱚᱫᱚ ᱩᱱᱟᱹᱜ ᱤᱱᱴᱟᱨᱮᱥᱴᱤᱝ ᱫᱚ ᱵᱟᱹᱱᱩᱜ ᱛᱤᱧᱟᱹ ᱫᱟᱠᱟ ᱩᱛᱩᱜᱮ ᱡᱟᱹᱥᱛᱤ ᱫᱚᱧ ᱡᱚᱢ ᱵᱟᱲᱟᱭᱟ ᱠᱩᱥᱤᱭᱟᱜ ᱟᱹᱧ ᱟᱨ ᱩᱱᱤ ᱡᱤᱞ ᱩᱛᱩ ᱦᱟᱹᱠᱩ ᱩᱛᱩ ᱠᱚᱢᱟ ᱛᱟᱦᱮᱱ ᱜᱮᱭᱟ ᱚᱱᱟ ᱠᱚᱫᱚ ᱟᱨ ᱮᱢᱱᱤ ᱤᱧᱫᱚ ᱢᱟᱱᱮ ᱥᱟᱠᱼᱥᱚᱵᱽᱡᱤ ᱩᱛᱩ ᱟᱨ ᱫᱟᱠᱟᱜᱮ ᱤᱧᱟᱹᱜ ᱯᱷᱮᱵᱟᱨᱤᱴ ᱛᱤᱧ ᱫᱚ ᱤᱱᱟᱹ ᱠᱷᱟᱱ ᱡᱟᱦᱟᱱᱟᱜ ᱫᱚ ᱮᱢᱱᱤ ᱮᱴᱟᱜ ᱟᱫᱟᱨᱥ ᱡᱚᱢᱟᱜ ᱫᱚ ᱤᱱᱟᱹᱜ ᱫᱚ ᱵᱟᱹᱧ ᱢᱮᱛᱟᱜᱼᱟ ᱤᱧᱟᱹᱜ ᱞᱟᱡ ᱞᱟᱹᱜᱤᱫ ᱛᱮᱫᱚ ᱫᱟᱠᱟ ᱩᱛᱩ ᱜᱮ ᱤᱧᱟᱹᱜ ᱫᱚ ᱵᱮᱥᱴ